ᱜᱷᱚᱴᱱᱟ ᱫᱚ ᱦᱚᱲᱟᱜ ᱟᱹᱰᱤ ᱯᱨᱚᱠᱟᱨ ᱛᱮ ᱦᱩᱭᱩᱜᱼᱟ ᱚᱠᱚᱭᱟᱜ ᱮᱠᱥᱤᱰᱮᱱᱴ ᱦᱩᱭᱩᱜᱼᱟ ᱚᱠᱚᱭ ᱥᱤᱛᱩᱝ ᱛᱮ ᱟᱹᱰᱤ ᱡᱳᱨ ᱥᱤᱛᱩᱝ ᱛᱮ ᱵᱚᱦᱚᱜ ᱟᱹᱰᱤ ᱯᱨᱚᱠᱟᱨ ᱛᱮ ᱦᱚᱲ ᱜᱷᱚᱴᱱᱟ ᱦᱩᱭᱩᱜᱼᱟ ᱟᱨ ᱚᱱᱟ ᱜᱷᱚᱴᱚᱱᱟ ᱨᱮ ᱫᱚ ᱟᱹᱰᱤ ᱵᱟᱹᱲᱤᱡ ᱦᱚᱨ ᱰᱟᱦᱟᱨ ᱠᱟᱱᱟ ᱡᱟᱦᱟᱸ ᱠᱤ ᱟᱵᱚ ᱪᱮᱛᱟᱱ ᱨᱮ ᱟᱹᱰᱤ ᱠᱷᱚᱛᱤ ᱮᱢᱟᱭ ᱜᱷᱚᱴᱱᱟ ᱠᱟᱹᱦᱱᱤ ᱫᱚ ᱡᱟᱦᱟᱭᱟᱜ ᱟᱪᱚᱱᱟᱠ ᱦᱩᱭᱩᱜᱼᱟ ᱚᱱᱟ ᱫᱚ ᱜᱷᱚᱴᱚᱱᱟ ᱠᱚ ᱞᱟᱹᱭᱟ ᱡᱟᱦᱟᱸ ᱟᱪᱚᱱᱚᱠ ᱦᱚᱨ ᱨᱟᱥᱛᱟ ᱡᱟᱦᱟᱸ ᱨᱮᱜᱮ ᱵᱟᱹᱲᱤᱡ ᱦᱩᱭᱩᱜᱼᱟ ᱚᱱᱟᱫᱚ ᱜᱷᱚᱴᱚᱱᱟ ᱠᱚ ᱞᱟᱹᱭᱟ ᱚᱱᱟ ᱛᱮᱦᱚᱸ ᱜᱷᱚᱴᱚᱱᱟ ᱫᱚ ᱟᱹᱰᱤ ᱵᱟᱹᱲᱤᱡ ᱜᱮᱭᱟ ᱡᱟᱦᱟᱸᱭ ᱡᱩᱫᱤ ᱡᱟᱦᱟᱸᱭᱟᱜ ᱜᱷᱚᱴᱱᱟ ᱦᱩᱭᱱᱟ ᱟᱵᱚ ᱡᱟᱱᱣᱟᱨ ᱦᱚᱲ ᱯᱚᱥᱩ ᱯᱟᱹᱠᱷᱤ ᱡᱟᱦᱟᱸ ᱛᱤᱱᱟᱹᱜ ᱜᱮ ᱦᱚᱲ ᱠᱚ ᱢᱮᱱᱟᱜ ᱠᱚᱣᱟ ᱩᱱᱠᱩ ᱠᱚ ᱡᱚᱛᱚ ᱠᱚᱛᱮ ᱜᱷᱚᱴᱚᱱᱟ ᱫᱚ ᱦᱩᱭᱩᱜ ᱜᱮᱛᱟ ᱠᱚᱣᱟ ᱵᱟᱹᱠᱤ ᱱᱚᱣᱟᱫᱚ ᱟᱹᱰᱤ ᱵᱮᱥ ᱡᱤᱱᱤᱥ ᱠᱟᱱᱟ ᱟᱵᱚ ᱡᱚᱛᱚ ᱦᱚᱲ ᱪᱟᱸᱫᱳ ᱵᱚᱸᱜᱟ ᱴᱷᱮᱱ ᱵᱚᱱ ᱟᱨᱫᱟᱥᱚᱜᱼᱟ ᱠᱤ ᱱᱚᱝᱠᱟ ᱱᱚᱝᱠᱟ ᱜᱷᱚᱴᱚᱱᱟ ᱵᱟᱝ ᱦᱩᱭ ᱫᱟᱲᱮᱭᱟᱜ ᱢᱟ ᱡᱟᱦᱟᱸᱭᱟᱜ ᱛᱟᱠᱤ ᱡᱚᱛᱚᱜᱮ ᱵᱮᱥ ᱵᱚᱱ ᱛᱟᱦᱮᱱ ᱢᱟ ᱱᱟᱯᱟᱭ ᱵᱚᱱ ᱛᱟᱦᱮᱱ ᱢᱟ ᱡᱚᱛᱚ ᱜᱮ ᱫᱩᱞᱟᱹᱲ ᱛᱮᱜᱮ ᱵᱚᱱ ᱛᱟᱦᱮᱱ ᱢᱟ ᱟᱨ ᱱᱚᱝᱠᱟᱱ ᱜᱷᱚᱴᱚᱱᱟ ᱠᱚ ᱡᱩᱫᱤ ᱦᱩᱭᱩᱜᱼᱟ ᱮᱱᱠᱷᱟᱱ ᱫᱚ ᱦᱚᱲ ᱩᱱᱤ ᱡᱚᱛᱚ ᱦᱚᱲᱛᱮ ᱜᱚᱲᱚ ᱥᱚᱯᱚᱦᱚᱫ ᱵᱚᱱ ᱮᱢᱟᱭᱟ ᱛᱟᱠᱤ ᱱᱚᱝᱠᱟᱱ ᱜᱷᱚᱴᱚᱱᱟ ᱵᱟᱝᱜᱮ ᱦᱩᱭᱩᱜ ᱢᱟ ᱛᱟ ᱟᱡ ᱛᱮᱜᱮ ᱚᱸᱰᱮ ᱥᱩᱵᱤᱟ ᱧᱟᱢᱚᱜ ᱢᱟ ᱟᱡ ᱛᱮᱜᱮ ᱦᱚᱲ ᱪᱮᱛᱟᱱ ᱨᱮ ᱡᱟᱦᱟᱱᱟᱜ ᱮᱴᱠᱮᱴᱚᱬᱮ ᱪᱮᱫ ᱦᱚᱸᱜᱮ ᱵᱟᱝ ᱦᱩᱭᱩᱜᱼᱟ ᱟᱫᱷᱟᱨ ᱛᱮ ᱜᱷᱚᱴᱚᱱᱟ ᱫᱚ ᱦᱚᱲ ᱠᱚ ᱜᱚᱲᱚ ᱥᱚᱯᱚᱦᱚᱫ ᱮᱢ ᱫᱚᱨᱠᱟᱨ ᱡᱟᱦᱟᱸᱭ ᱜᱷᱚᱴᱱᱟ ᱦᱩᱭᱩᱜ ᱠᱷᱟᱱ ᱫᱚ ᱚᱱᱟ ᱠᱟᱨᱚᱱ ᱛᱮ ᱱᱚᱣᱟ ᱠᱷᱚᱱᱟᱜ ᱟᱵᱚ ᱥᱟᱦᱟ ᱨᱮᱵᱚᱱ ᱛᱟᱦᱮᱱᱟ ᱜᱷᱚᱴᱱᱟ ᱠᱷᱚᱱ ᱟᱵᱚ ᱥᱟᱦᱟ ᱨᱮᱵᱚᱱ ᱛᱟᱦᱮᱱ ᱠᱷᱟᱱ ᱫᱚ ᱟᱹᱰᱤ ᱛᱮᱫ ᱜᱮ ᱱᱟᱯᱟᱭᱚᱜᱼᱟ ᱚᱱᱟᱛᱮ ᱟᱵᱚ ᱜᱟᱹᱰᱤ ᱥᱟᱭᱠᱮᱞ ᱠᱚᱦᱚᱸ ᱵᱮᱥ ᱵᱚᱱ ᱪᱟᱞᱟᱣ ᱢᱟ ᱛᱟ ᱠᱤ ᱱᱚᱝᱠᱟᱱ ᱟᱹᱰᱤ ᱵᱟᱹᱲᱤᱡ ᱪᱮᱫ ᱦᱚᱸ ᱛᱮᱫ ᱜᱮ ᱟᱞᱚ ᱦᱩᱭᱩᱜ ᱢᱟ ᱜᱷᱚᱴᱚᱱᱟ ᱢᱚᱴᱚᱱᱟ ᱪᱮᱫ ᱦᱚᱸ ᱟᱞᱚ ᱦᱩᱭᱩᱜ ᱢᱟ ᱡᱚᱛᱚ ᱦᱚᱲ ᱵᱮᱥ ᱜᱮᱵᱚᱱ ᱛᱟᱦᱮᱱ ᱢᱟ